ᱤᱧᱟᱹᱜ ᱥᱟᱫᱷᱟᱨᱚᱱ ᱱᱚᱞᱮᱡᱽ ᱫᱚ ᱦᱩᱭᱩᱜ ᱠᱟᱱᱟ ᱜᱟᱹᱰᱭᱟᱹ ᱠᱚᱨᱮᱜ ᱦᱟᱹᱠᱩ ᱠᱚ ᱪᱟᱥ ᱠᱚᱣᱟ ᱠᱚ ᱫᱟᱜ ᱫᱤᱱ ᱫᱚ ᱩᱱᱠᱩᱣᱟᱜ ᱯᱨᱚᱵᱞᱮᱢ ᱜᱮ ᱦᱩᱭᱩᱜᱼᱟ ᱟᱨᱠᱤ ᱦᱟᱹᱠᱩ ᱪᱟᱹᱥᱤᱭᱟᱜ ᱫᱚ ᱵᱮᱥᱤ ᱡᱩᱫᱤ ᱫᱟᱜ ᱦᱩᱭᱩᱜ ᱠᱷᱟᱡ ᱜᱟᱹᱰᱭᱟᱹ ᱨᱮ ᱫᱟᱜ ᱯᱷᱩᱞ ᱜᱚᱫᱚᱜ ᱟᱥᱮ ᱚᱵᱷᱟᱨ ᱯᱷᱩᱞ ᱜᱚᱫᱚᱜᱼᱟ ᱚᱱᱟ ᱠᱷᱟᱹᱛᱤᱨ ᱛᱮ ᱩᱱᱠᱩ ᱡᱟᱦᱟᱸ ᱪᱟᱥ ᱪᱟᱹᱥᱤ ᱠᱤ ᱡᱟᱦᱟᱸ ᱦᱟᱹᱠᱩ ᱠᱚ ᱪᱟᱥ ᱠᱚᱣᱟ ᱩᱱᱠᱩ ᱥᱤᱢ ᱧᱤᱫᱟᱹ ᱡᱟᱹᱯᱤᱫ ᱵᱟᱝ ᱪᱮᱫ ᱵᱟᱝ ᱧᱮᱞ ᱠᱟᱛᱮ ᱜᱟᱹᱰᱭᱟᱹ ᱥᱩᱨ ᱨᱮᱠᱚ ᱛᱟᱦᱮᱱᱟ ᱜᱟᱹᱰᱭᱟᱹᱨᱮ ᱢᱤᱫ ᱴᱮᱱ ᱱᱟᱞᱟ ᱠᱚ ᱵᱮᱱᱟᱣᱟ ᱚᱸᱰᱮ ᱢᱤᱫᱴᱟᱱ ᱱᱮᱴ ᱮᱢᱟᱣᱟᱜᱼᱟ ᱡᱟᱛᱮ ᱚᱵᱷᱟᱨ ᱯᱷᱩᱞ ᱞᱮᱠᱷᱟᱡ ᱚᱱᱟ ᱦᱟᱹᱠᱩ ᱡᱟᱛᱮ ᱜᱟᱹᱰᱭᱟᱹ ᱨᱮᱠᱚ ᱛᱟᱦᱮᱱ ᱢᱟ ᱫᱟᱜ ᱜᱮ ᱟᱹᱛᱩ ᱪᱟᱞᱟᱜ ᱢᱟ ᱚᱱᱟ ᱜᱮ ᱤᱧᱟᱹᱝ ᱥᱟᱫᱷᱟᱨᱚᱱ ᱱᱚᱞᱮᱡᱽ ᱫᱚ ᱱᱤᱭᱟᱹᱜᱮ ᱦᱟᱹᱠᱩ ᱨᱮᱱᱟᱜ ᱪᱮᱫ ᱞᱮᱠᱟ ᱠᱚ ᱡᱟᱦᱟᱸᱭ ᱪᱟᱹᱥᱤ ᱦᱮᱱᱟᱜ ᱠᱚᱣᱟ ᱥᱮ ᱱᱚᱝᱠᱟᱜᱮ ᱱᱚᱰᱮᱜᱮ ᱤᱧᱟᱹᱝ ᱠᱟᱛᱷᱟ ᱢᱩᱪᱟᱹᱫ